ᱚᱠᱚᱭᱵᱮᱱ ᱞᱟᱹᱭᱮᱫ ᱛᱟᱦᱮᱱ

ᱦᱮᱸ ᱟᱹᱞᱤᱧ ᱠᱳᱡ ᱢᱟᱱᱮ ᱠᱳᱪᱤᱝ ᱢᱟᱥᱴᱟᱨ ᱠᱟᱱ ᱜᱮᱭᱟᱞᱤᱧ ᱟᱹᱞᱤᱧ ᱫᱚ ᱟᱹᱞᱤ ᱱᱚᱜᱼᱚᱭ ᱱᱤᱛᱚᱜ ᱜᱮ ᱜᱤᱫᱽᱨᱟᱹ ᱠᱚᱞᱤᱧ ᱠᱳᱪᱚᱝ ᱵᱟᱲᱟ ᱠᱮᱫ ᱠᱚᱣᱟ ᱛᱟᱯᱚᱨᱮ ᱱᱚᱜᱼᱚᱭ ᱱᱤᱛᱼᱫᱚ ᱚᱲᱟᱜ ᱥᱮᱡ ᱜᱮᱞᱤᱧ ᱦᱮᱡ ᱟᱠᱟᱱᱟ ᱚ ᱟᱪᱪᱷᱟ ᱟᱯᱮ ᱚᱸᱰᱮ ᱵᱚᱞ ᱮᱱᱮᱡ ᱛᱟᱦᱮᱸ ᱠᱟᱱᱟ ᱥᱮ ᱪᱟᱞᱟᱜ ᱠᱟᱱ ᱜᱮᱭᱟ ᱛᱚ ᱵᱟᱵᱮᱱ ᱫᱚ ᱟᱵᱮᱱ ᱦᱚᱸ ᱢᱤᱫᱴᱤᱡ ᱠᱷᱮᱞᱣᱟᱲ ᱠᱟᱱ ᱜᱮᱭᱟᱵᱮᱱ ᱛᱚ ᱛᱟᱦᱚᱞᱮ ᱪᱮᱫ ᱞᱮᱠᱟ ᱠᱷᱮᱞ ᱠᱚᱫᱚ ᱯᱮ ᱥᱟᱵ ᱵᱟᱲᱟᱭᱮᱫᱟ ᱥᱮ ᱵᱟᱝᱼᱟ

ᱛᱚ ᱠᱳᱪᱤᱝ ᱫᱚ ᱦᱩᱭᱩᱜ ᱠᱟᱱ ᱛᱟᱯᱮ ᱜᱮᱭᱟ ᱛᱚ ᱟᱹᱞᱤᱧ ᱟᱯᱮ ᱚᱸᱰᱮᱞᱤᱧ ᱥᱚᱱᱚᱜᱼᱟ ᱢᱟᱱᱮ ᱥᱚᱯᱛᱟᱦᱚᱨᱮ ᱥᱚᱯᱛᱟ ᱦᱚᱨᱮ ᱵᱟᱨ ᱫᱤᱱ ᱞᱤᱧ ᱠᱳᱪᱤᱝ ᱯᱮᱭᱟ ᱛᱚ ᱛᱚ ᱟᱹᱵᱤᱱ ᱠᱚᱲᱟ ᱠᱚᱵᱮᱱ ᱞᱟᱹᱭ ᱟᱠᱚᱣᱟ ᱟᱵᱮᱱ ᱨᱮ ᱟᱯᱮ ᱚᱱᱟ ᱴᱤᱢ ᱨᱮᱱ ᱠᱚᱲᱟ ᱠᱚᱵᱮᱱ ᱞᱟᱹᱭ ᱟᱠᱚᱣᱟ ᱟᱹᱞᱤᱧ ᱟᱹᱞᱤᱧ ᱛᱚᱨᱚᱯ ᱠᱷᱚᱱ ᱟᱹᱞᱤᱧ ᱞᱤᱧ ᱮᱢᱟᱦᱟᱯᱮᱭᱟ ᱡᱟᱹᱨᱥᱤ ᱞᱤᱧ ᱮᱢᱟᱦᱟᱯᱮᱭᱟ ᱵᱳᱞ ᱞᱤᱧ ᱮᱢᱟᱦᱟᱯᱮᱭᱟ ᱱᱮᱴ ᱞᱤᱧ ᱮᱢᱟ ᱦᱟᱯᱮᱭᱟ ᱛᱟᱯᱚᱨᱮ ᱱᱚᱣᱟᱵᱩᱴ ᱠᱚᱦᱚᱸ ᱞᱤᱧ ᱮᱢᱟᱯᱮᱭᱟ ᱡᱟᱦᱟᱸ ᱡᱩᱛᱟᱹ ᱚᱱᱟ ᱦᱚᱞᱤᱧ ᱮᱢᱟᱯᱮᱭᱟ ᱛᱳ ᱱᱤᱛᱚᱜ ᱫᱚ ᱛᱟᱦᱚᱞᱮ ᱠᱷᱮᱞ ᱠᱚᱫᱚ ᱯᱮ ᱥᱟᱵ ᱵᱟᱲᱟ ᱟᱠᱟᱫᱟ ᱥᱮ ᱵᱟᱝᱼᱟ

ᱛᱚ ᱱᱚᱸᱰᱮ ᱦᱮᱸ ᱛᱚ ᱱᱚᱸᱰᱮ ᱱᱚᱸᱰᱮ ᱨᱟᱜᱟ ᱨᱮ ᱠᱷᱮᱞ ᱢᱮᱱᱟᱜ ᱟᱥᱮ ᱪᱮᱫ ᱚᱱᱠᱟ ᱠᱚ ᱞᱟᱹᱭᱮᱫ ᱛᱟᱦᱮᱱᱟ ᱛᱚ ᱚᱸᱰᱮ ᱵᱟᱯᱮ ᱥᱟᱵ ᱟᱠᱟᱫᱟ

ᱠᱮᱯᱴᱮᱱᱮ ᱥᱟᱵ ᱟᱠᱟᱫᱟ ᱠᱮᱯᱴᱮᱱ ᱟᱹᱞᱤᱧ ᱥᱚᱯᱛᱟ ᱦᱚᱨᱮ ᱵᱟᱨ ᱫᱤᱱ ᱵᱟᱨ ᱫᱤᱱ ᱞᱤᱧ ᱠᱳᱪᱤᱝ ᱯᱮᱭᱟ ᱛᱚ ᱠᱮᱯᱴᱮᱱ ᱡᱮᱢᱚᱱ ᱛᱟᱦᱮᱱ ᱛᱟᱯᱮ ᱢᱟ ᱱᱤᱝᱠᱟᱹ ᱵᱮᱱ ᱟᱯᱮᱨᱮᱱ ᱯᱟᱹᱴᱤ ᱠᱚᱵᱮᱱ ᱢᱟᱱᱮ ᱱᱚᱠᱟ ᱱᱤᱠᱩ ᱤᱭᱟᱹ ᱟᱯᱮᱨᱮᱱ ᱠᱷᱮᱞᱣᱟ ᱴᱤᱢ ᱠᱚᱵᱮᱱ ᱞᱟᱹᱭ ᱟᱠᱚᱣᱟ ᱚ ᱟᱵᱚᱣᱟ ᱫᱚ ᱤᱱᱟᱹᱜᱮ ᱢᱟᱱᱮ ᱟᱵᱚ ᱡᱮᱢᱚᱱ ᱱᱚᱜᱼᱚᱭ ᱱᱤᱛᱚᱜ ᱱᱚᱣᱟ ᱟᱵᱚ ᱯᱩᱨᱩᱞᱤᱭᱟᱹ ᱦᱚᱱᱚᱛ ᱨᱮ ᱟᱹᱞᱤᱧ ᱡᱟᱦᱟᱸ ᱞᱤᱧ ᱧᱮᱞᱮᱫᱟ ᱱᱤᱛᱚᱜ ᱱᱚᱣᱟ ᱟᱜᱼᱥᱟᱨ ᱛᱩᱧ ᱠᱚᱨᱮ ᱦᱚᱸ ᱵᱷᱟᱹᱞᱤ ᱜᱮᱠᱚ ᱨᱟᱠᱟᱵᱮᱫ ᱛᱟᱵᱚᱱᱟ ᱥᱮ ᱱᱚᱠᱟ ᱵᱷᱟᱹᱞᱤ ᱜᱮ ᱚᱱᱟ ᱨᱮᱦᱚᱸ ᱡᱚᱯᱲᱟᱣ ᱢᱮᱱᱟᱜ ᱠᱚᱛᱟ ᱵᱚᱱᱟ ᱟᱵᱚ ᱨᱮᱱ ᱥᱟᱱᱛᱟᱲ ᱦᱚᱲ ᱠᱚ

ᱛᱚ ᱟᱹᱞᱤᱧ ᱚᱱᱟ ᱠᱚᱦᱚᱸ ᱞᱤᱧ ᱚᱱᱟ ᱠᱚᱦᱚᱸ ᱞᱤᱧ ᱠᱳᱪᱤᱝ ᱠᱚ ᱛᱟᱦᱮᱫ ᱵᱳᱞ ᱮᱱᱮᱡ ᱚᱱᱟ ᱵᱳᱞ ᱮᱱᱮᱡ ᱛᱟᱯᱚᱨᱮ ᱱᱚᱣᱟ ᱟᱜ ᱥᱟᱨ ᱛᱩᱧ ᱛᱟᱯᱚᱨᱮ ᱱᱚᱣᱟ ᱵᱷᱚᱞᱤ ᱵᱚᱞ ᱱᱚᱜᱱᱟ ᱠᱚ ᱛᱟᱯᱚᱨᱮ ᱱᱚᱣᱟ ᱠᱮᱨᱠᱮᱴ ᱠᱷᱮᱞ ᱦᱚᱸ ᱚᱱᱟ ᱠᱚᱦᱚᱸ ᱡᱚᱛᱚ ᱜᱮᱞᱤᱧ ᱠᱳᱪᱤᱝ ᱠᱚ ᱛᱟᱦᱮᱫ ᱛᱚ ᱟᱹᱞᱤᱧ ᱟᱹᱞᱤᱧ ᱥᱚᱯᱛᱟ ᱦᱚᱨᱮ ᱥᱚᱯᱛᱟᱦᱚᱨᱮ ᱵᱟᱨᱫᱤᱱ ᱞᱤᱧ ᱥᱮᱱᱚᱜᱼᱟ ᱛᱚᱵᱮ ᱟᱨ ᱡᱚᱛᱚ ᱟᱵᱮᱱ ᱨᱮᱱ ᱮᱥᱴᱟᱵ ᱠᱚᱵᱮᱱ ᱞᱟᱹᱭᱟᱠᱚᱣᱟ ᱩᱱᱠᱩ ᱠᱷᱮᱞᱣᱟᱲ ᱮᱥᱴᱟᱯ ᱠᱚ ᱟᱨ ᱟᱹᱞᱤᱧ ᱪᱟᱞᱟᱜ ᱛᱮ ᱧᱟᱯᱟᱢᱟ ᱦᱳᱭ